ᱜᱚᱴᱟ ᱥᱮᱨᱢᱟ ᱫᱤᱱ ᱪᱮᱫ ᱪᱮᱫ ᱠᱚ ᱪᱟᱥ ᱵᱟᱥ ᱦᱩᱭᱩᱜᱼᱟ ᱚᱱᱟ ᱥᱚᱢᱚᱭ ᱜᱤ ᱚᱱᱟ ᱠᱚᱫᱚ ᱠᱚ ᱪᱟᱥᱵᱟᱥ ᱟ ᱡᱮᱢᱚᱱ ᱵᱚᱨᱥᱟ ᱨᱮᱫᱚ ᱦᱩᱲᱩ ᱠᱚ ᱨᱚᱦᱚᱭᱟ ᱟᱹᱰᱤ ᱢᱚᱸᱡ ᱦᱩᱭᱩᱜᱼᱟ ᱵᱚᱨᱥᱟ ᱠᱟᱞ ᱨᱮ ᱦᱩᱲᱩ ᱨᱟᱵᱟᱝ ᱫᱤᱱ ᱫᱚ ᱟᱞᱩ ᱛᱩᱲᱤ ᱠᱚ ᱨᱚᱦᱚᱭᱟ ᱚᱱᱟ ᱠᱚ ᱦᱩᱭ ᱦᱤᱸᱥᱤᱫ ᱡᱚᱠᱷᱚᱱ ᱜᱮ ᱚᱱᱟ ᱠᱚᱫᱚ ᱠᱚ ᱪᱟᱥᱵᱟᱥ ᱟ